ᱟᱵᱚ ᱥᱟᱱᱛᱟᱞ ᱥᱚᱢᱟᱡᱽ ᱨᱮ ᱵᱟᱹᱭᱼᱵᱟᱹᱭ ᱛᱮ ᱟᱵᱚᱣᱟᱜ ᱯᱟᱹᱨᱥᱤ ᱠᱚ ᱟᱫ ᱤᱫᱤᱜ ᱠᱟᱱᱟ ᱛᱚ ᱚᱱᱟ ᱯᱟᱹᱨᱥᱤ ᱠᱚ ᱟᱞᱚ ᱟᱫᱚᱜ ᱞᱟᱹᱜᱤᱫ ᱛᱮ ᱟᱵᱚ ᱵᱚᱱ ᱯᱟᱲᱦᱟᱣᱟ ᱥᱟᱱᱛᱟᱲᱛᱮ ᱪᱤᱠᱤ ᱵᱚᱱ ᱯᱟᱲᱦᱟᱜᱼᱟ ᱱᱮᱛᱟᱨ ᱡᱮᱢᱚᱱ ᱧᱮᱞᱚᱜ ᱠᱟᱱᱟ ᱱᱚᱣᱟ ᱤᱝᱞᱤᱥ ᱢᱤᱰᱤᱭᱟᱢ ᱨᱮ ᱵᱟᱝᱞᱟ ᱢᱤᱰᱤᱭᱟᱢ ᱨᱮ ᱜᱤᱫᱽᱨᱟᱹ ᱠᱚᱵᱚᱱ ᱯᱟᱲᱦᱟᱣᱮᱫ ᱠᱚᱣᱟ ᱦᱚᱯᱚᱱ ᱠᱷᱚᱱ ᱜᱮ ᱛᱚ ᱱᱚᱝᱠᱟ ᱯᱟᱲᱦᱟᱣ ᱞᱮᱠᱷᱟᱱ ᱵᱟᱹᱭ ᱵᱟᱹᱭᱛᱮ ᱟᱵᱚᱣᱟᱜ ᱯᱟᱹᱨᱥᱤ ᱟᱵᱚ ᱥᱟᱱᱛᱟᱲ ᱥᱚᱢᱟᱡᱽ ᱚᱱᱠᱟᱛᱮᱫᱚ ᱟᱫ ᱪᱟᱵᱟᱜᱼᱟ ᱥᱮ ᱟᱵᱚᱣᱟᱜ ᱥᱟᱱᱛᱟᱲ ᱛᱮ ᱨᱚᱲ ᱜᱚᱞᱯᱷᱚ ᱥᱟᱱᱟᱢᱟᱜ ᱜᱮ ᱪᱟᱵᱟᱜᱼᱟ ᱟᱵᱚ ᱱᱮᱛᱟᱨ ᱫᱚ ᱱᱟᱦᱳᱭ ᱧᱮᱞᱚᱜ ᱠᱟᱱᱟ ᱡᱮ ᱥᱟᱱᱛᱟᱲᱛᱮ ᱨᱚᱲ ᱫᱟᱵᱚᱱ ᱛᱚ ᱥᱟᱱᱛᱟᱲ ᱛᱮᱫᱚ ᱡᱟᱹᱥᱛᱤ ᱵᱟᱝᱵᱚᱱ ᱨᱚᱲ ᱫᱟ ᱫᱤᱠᱩ ᱛᱮ ᱤᱝᱞᱤᱥ ᱛᱮ ᱦᱤᱱᱫᱤ ᱛᱮᱵᱚᱱ ᱨᱚᱲᱮᱫ ᱠᱟᱱᱟ ᱟᱵᱚ ᱥᱟᱱᱛᱟᱲ ᱦᱚᱲ ᱦᱚᱸᱛᱚ ᱱᱚᱝᱠᱟ ᱛᱮ ᱨᱚᱲ ᱞᱮᱠᱷᱟᱱ ᱟᱵᱚ ᱥᱟᱱᱛᱟᱲ ᱥᱚᱢᱟᱡᱽ ᱟᱵᱚᱣᱟᱜ ᱯᱟᱹᱨᱥᱤ ᱵᱚᱱ ᱟᱫ ᱮᱫᱟ ᱟᱵᱚᱣᱟᱜ ᱯᱟᱹᱨᱥᱤ ᱡᱚᱜᱟᱣ ᱡᱚᱛᱚᱱ ᱞᱟᱹᱜᱤᱫᱛᱮ ᱟᱵᱚ ᱤᱥᱠᱩᱞ ᱵᱮᱱᱟᱜᱼᱢᱟ ᱦᱚᱯᱚᱱ ᱜᱤᱫᱽᱨᱟᱹ ᱞᱟᱹᱜᱤᱫ ᱦᱚᱸ ᱤᱥᱠᱩᱞ ᱦᱟᱭ ᱤᱥᱠᱩᱞ ᱢᱟᱱᱮ ᱥᱟᱱᱛᱟᱲᱤ ᱤᱥᱠᱩᱞ ᱨᱮᱵᱚᱱ ᱵᱷᱮᱡᱟ ᱠᱚᱣᱟ ᱦᱟᱭ ᱤᱥᱠᱩᱞ ᱦᱚᱸ ᱵᱮᱱᱟᱜᱼᱢᱟ ᱯᱨᱟᱭᱢᱟᱨᱤ ᱦᱚᱸ ᱵᱮᱱᱟᱜ ᱢᱟ ᱠᱚᱞᱮᱡᱽ ᱠᱚᱦᱚᱸ ᱵᱮᱱᱟᱜᱼᱢᱟ ᱥᱟᱱᱛᱟᱲ ᱛᱮᱜᱮ ᱥᱟᱱᱛᱟᱞᱤ ᱛᱮᱜᱮ ᱵᱚᱱ ᱯᱟᱲᱦᱟᱜᱼᱢᱟ ᱟᱵᱚ ᱟᱵᱚ ᱫᱚ ᱵᱟᱵᱚᱱ ᱯᱟᱲᱦᱟᱜᱼᱢᱟ ᱫᱤᱠᱩ ᱛᱮᱫᱚ ᱤᱝᱞᱤᱥ ᱛᱮᱫᱚ ᱦᱤᱱᱫᱤ ᱛᱮᱫᱚ ᱚᱱᱠᱟ ᱛᱮᱵᱚᱱ ᱯᱟᱲᱦᱟᱣ ᱞᱮᱱᱠᱷᱟᱱ ᱟᱵᱚᱣᱟᱜ ᱯᱟᱹᱨᱥᱤ ᱟᱵᱚᱣᱟᱜ ᱯᱟᱹᱨᱥᱤ ᱟᱫ ᱪᱟᱵᱟᱜᱼᱟ ᱥᱮ ᱟᱵᱚ ᱦᱚᱸ ᱥᱟᱱᱛᱟᱲᱤ ᱛᱮᱫᱚ ᱵᱟᱝ ᱵᱚᱱ ᱨᱚᱲᱮᱫ ᱠᱟᱱᱟ ᱫᱤᱠᱩ ᱥᱮᱫ ᱵᱚᱱ ᱪᱟᱞᱟᱜ ᱠᱟᱱᱟ ᱛᱚ ᱚᱱᱟᱠᱚ ᱟᱵᱚ ᱥᱟᱱᱛᱟᱲ ᱛᱮᱜᱮ ᱵᱚᱱ ᱨᱚᱲ ᱢᱟ ᱫᱤᱠᱩ ᱥᱟᱢᱟᱝ ᱨᱮᱦᱚᱸ ᱟᱵᱚ ᱟᱵᱚᱣᱟᱜ ᱵᱷᱟᱥᱟ ᱛᱮᱵᱚᱱ ᱚᱞ ᱯᱟᱲᱦᱟᱣ ᱢᱟ